ᱞᱚᱞᱚ ᱨᱟᱵᱟᱝ ᱫᱤᱱᱨᱮ ᱯᱳᱞᱴᱨᱤ ᱟᱹᱥᱩᱞ ᱫᱚ ᱟᱹᱰᱤ ᱛᱮᱜᱮ ᱢᱩᱥᱠᱤᱞ ᱧᱚᱜ ᱜᱮᱭᱟ ᱢᱮᱱᱠᱷᱟᱱ ᱟᱹᱰᱤ ᱞᱚᱞᱚ ᱨᱮᱦᱚᱸ ᱯᱚᱞᱴᱨᱤ ᱵᱟᱠᱚ ᱛᱟᱦᱮᱸ ᱫᱟᱲᱮᱭᱟᱜᱼᱟ ᱟᱨ ᱟᱹᱰᱤ ᱨᱟᱵᱟᱝ ᱨᱮᱦᱚᱸ ᱯᱳᱞᱴᱨᱤ ᱵᱟᱠᱚ ᱡᱮᱣᱮᱫᱚᱜᱼᱟ ᱯᱳᱞᱴᱨᱤ ᱫᱚ

ᱛᱟᱯ ᱢᱟᱛᱨᱟ ᱞᱚᱞᱚ ᱱᱟᱥᱮᱱᱟᱜ ᱛᱟᱯᱢᱟᱛᱨᱟ ᱨᱮᱜᱮ ᱠᱚ ᱩᱱᱠᱩ ᱫᱚᱠᱚ ᱦᱟᱨᱟᱜᱼᱟ ᱚᱱᱟᱛᱮ ᱯᱳᱞᱴᱨᱤ ᱯᱷᱟᱨᱢ ᱫᱚ ᱛᱨᱤᱯᱟᱞ ᱯᱚᱨᱰᱤᱝ ᱛᱮᱠᱚ ᱵᱮᱱᱟᱣ ᱠᱟᱜᱼᱟ ᱡᱟᱛᱮ ᱟᱹᱰᱤ ᱟᱴ ᱥᱤᱛᱩᱝ ᱛᱮᱦᱚᱸ ᱡᱟᱛᱮ ᱵᱟᱝ ᱯᱟᱲᱟᱣ ᱠᱚ ᱟᱨ ᱨᱮᱭᱟᱲ ᱥᱚᱢᱚᱭ ᱨᱮᱦᱚᱸ ᱡᱟᱛᱮᱫ ᱟᱹᱰᱤ ᱟᱸᱴ ᱨᱮᱭᱟᱲ ᱦᱚᱸ ᱵᱟᱝ ᱞᱟᱜᱟᱣ ᱠᱚ ᱩᱱᱠᱩ ᱫᱚ ᱯᱳᱞᱴᱨᱤ ᱫᱚ ᱨᱮᱭᱟᱲ ᱫᱤᱱ ᱨᱮᱫᱚ ᱞᱟᱭᱤᱴ ᱨᱮᱱᱟᱜ ᱛᱟᱯᱢᱟᱛᱨᱟ ᱡᱟᱛᱮ ᱩᱱᱠᱩ ᱴᱷᱮᱱ ᱯᱟᱲᱟᱜ ᱚᱱᱟ ᱤᱭᱟᱹᱛᱮ ᱨᱮᱭᱟᱲ ᱫᱤᱱ ᱫᱚ ᱩᱱᱠᱩ ᱱᱟᱥᱮᱱᱟᱜ ᱞᱚᱞᱚ ᱛᱟᱯᱢᱟᱛᱨᱟ ᱫᱚᱨᱠᱟᱨᱚᱜᱼᱟ ᱯᱳᱞᱴᱨᱤ ᱞᱚᱞᱚ ᱫᱤᱱᱦᱚᱸ ᱥᱟᱦᱟᱣᱟ ᱚᱱᱟᱛᱮ ᱯᱳᱞᱴᱨᱤ ᱫᱚ ᱞᱚᱞᱚ ᱨᱟᱵᱟᱝ ᱥᱤᱛᱩᱝ ᱨᱮᱱᱟᱜ ᱤᱭᱟᱹᱛᱮ ᱯᱳᱞᱴᱨᱤ ᱫᱚ ᱛᱷᱚᱲᱟ ᱡᱟᱭᱜᱟ ᱞᱚᱞᱚ ᱥᱤᱛᱩᱝ ᱨᱟᱵᱟᱝ ᱠᱷᱚᱱ ᱠᱚ ᱥᱟᱺᱜᱤᱧ ᱞᱟᱹᱜᱤᱫ ᱛᱮ ᱩᱱᱠᱩ ᱫᱚ ᱟᱞᱟᱫᱟ ᱧᱚᱜ ᱨᱮ ᱢᱤᱫᱴᱮᱱ ᱚᱲᱟᱜ ᱵᱮᱱᱟᱣ ᱠᱚ ᱫᱚᱨᱠᱟᱨᱟ